ᱢᱤᱰᱤᱭᱟ ᱵᱟᱵᱚᱫ ᱛᱤᱧ ᱞᱟᱹᱭᱟ ᱤᱧ ᱫᱚ ᱡᱤ ᱪᱚᱵᱽᱵᱤᱥ ᱜᱷᱚᱱᱴᱟ ᱮᱵᱤᱯᱤ ᱟᱱᱚᱱᱫᱚ ᱴᱨᱟᱭᱤᱵᱽ ᱴᱤᱵᱷᱤ ᱥᱟᱹᱨᱤ ᱱᱤᱭᱩᱡᱽ ᱮᱢᱟᱱ ᱮᱢᱟᱱ ᱢᱤᱰᱤᱭᱟ ᱪᱮᱱᱮᱞ ᱠᱚᱧ ᱧᱮᱞᱟ ᱱᱚᱣᱟ ᱠᱚ ᱪᱷᱟᱰᱟ ᱠᱟᱛᱮᱜ ᱦᱚᱸ ᱟᱨᱦᱚᱸ ᱟᱭᱢᱟ ᱪᱮᱱᱮᱞ ᱠᱚᱧ ᱧᱮᱞᱟ ᱟᱨ ᱫᱤᱥᱚᱢ ᱨᱮᱱᱟᱜ ᱱᱟᱱᱟ ᱦᱩᱱᱟᱹᱨ ᱠᱷᱚᱵᱚᱨ ᱠᱚ ᱚᱱᱟ ᱛᱟᱞᱟ ᱛᱮᱜᱮᱧ ᱵᱩᱡᱽ ᱫᱟᱲᱮᱭᱟᱜ ᱠᱟᱱᱟ ᱱᱚᱣᱟ ᱪᱮᱱᱮᱞ ᱛᱟᱞᱟ ᱛᱮᱦᱚᱸ ᱟᱵᱚᱣᱟᱜ ᱥᱟᱶᱛᱟ ᱨᱮᱱᱟᱜ ᱠᱟᱛᱷᱟ ᱠᱚ ᱥᱟᱱᱟᱢ ᱜᱮ ᱧᱮᱞ ᱧᱟᱢᱚᱜ ᱠᱟᱱᱟ ᱵᱤᱥᱮᱥ ᱠᱟᱭᱛᱮ ᱴᱨᱟᱭᱤᱵᱽ ᱴᱤᱵᱷᱤ ᱥᱮ ᱥᱟᱹᱨᱤ ᱱᱤᱭᱩᱡᱽ ᱱᱚᱣᱟ ᱫᱚ ᱥᱟᱱᱛᱟᱲᱟᱜ ᱠᱷᱚᱵᱽᱨᱟ ᱠᱷᱚᱵᱚᱨ ᱠᱚᱜᱮ ᱵᱟᱹᱲᱛᱤ ᱩᱫᱩᱜ ᱥᱚᱫᱚᱨᱟᱭ ᱥᱟᱱᱛᱟᱲ ᱥᱟᱶᱛᱟ ᱨᱮᱱᱟᱜ ᱟᱹᱨᱤᱪᱟᱹᱞᱤ ᱞᱟᱭᱼᱞᱟᱠᱪᱟᱨ ᱠᱷᱚᱱ ᱮᱛᱚᱦᱚᱵ ᱠᱟᱛᱮᱫ ᱟᱭᱢᱟ ᱞᱮᱠᱟᱱ ᱠᱟᱹᱢᱤ ᱦᱚᱨᱟ ᱠᱚ ᱥᱟᱱᱛᱟᱲ ᱥᱟᱶᱛᱟ ᱩᱛᱱᱟᱹᱣ ᱨᱮᱱᱟᱜ ᱠᱟᱹᱢᱤ ᱦᱚᱨᱟ ᱠᱚ ᱡᱟᱦᱟᱸ ᱨᱮᱜᱮ ᱱᱟᱜ ᱠᱷᱚᱵᱽᱨᱟ ᱠᱷᱚᱵᱚᱨ ᱜᱮ ᱢᱤᱰᱤᱭᱟ ᱛᱟᱞᱟᱛᱮ ᱧᱮᱞ ᱧᱟᱢᱚᱜ ᱠᱟᱱᱟ